ᱦᱮᱸ ᱧᱮᱧᱮᱞ ᱞᱮᱠᱟ ᱛᱮᱫᱚ ᱱᱚᱣᱟ ᱵᱟᱸᱠᱩᱲᱟ ᱡᱮᱞᱟ ᱨᱮᱫᱚ ᱥᱩᱥᱩᱱᱤᱭᱟ ᱯᱟᱦᱟᱲ ᱢᱮᱱᱟᱜᱼᱟ ᱢᱤᱫᱴᱟᱝ ᱟᱨ ᱱᱚᱣᱟ ᱢᱩᱠᱩᱴᱢᱚᱱᱤᱯᱩᱨ ᱢᱩᱠᱩᱴᱢᱚᱱᱤᱯᱩᱨ ᱫᱚ ᱢᱤᱫᱴᱟᱝ ᱰᱮᱢ ᱠᱟᱱᱟ ᱢᱟᱱᱮ ᱱᱟᱭ ᱠᱚ ᱛᱚᱞ ᱫᱚᱦᱚ ᱠᱟᱫᱟ ᱫᱟᱜ ᱡᱳᱜᱟᱣ ᱠᱟᱛᱮᱜ ᱠᱚ ᱫᱚᱦᱚ ᱠᱟᱫᱟ ᱠᱚᱝᱥᱟᱵᱚᱛᱤ ᱡᱟᱦᱟᱸ ᱠᱮᱱᱮᱞ ᱛᱟᱵᱚᱱ ᱢᱟᱱᱮ ᱚᱱ ᱚᱱᱟ ᱚᱸᱰᱮ ᱠᱷᱚᱱᱟᱜ ᱜᱮ ᱫᱟᱜ ᱫᱚ ᱦᱤᱡᱩᱜ ᱠᱟᱱᱟ ᱱᱚᱛᱮ ᱫᱚ ᱢᱟᱱᱮ ᱧᱮᱧᱮᱞ ᱞᱮᱠᱟ ᱛᱮᱫᱚ ᱚᱸᱰᱮ ᱫᱚ ᱰᱮᱢ ᱧᱮᱞ ᱜᱮᱠᱚ ᱪᱟᱞᱟᱜᱼᱟ ᱪᱮᱫ ᱠᱟ ᱠᱚ ᱛᱚᱞ ᱠᱟᱫᱟ ᱛᱤᱱᱟᱹᱜ ᱜᱟᱱ ᱫᱟᱜ ᱢᱮᱱᱟᱜᱼᱟ ᱛᱤᱱᱟᱹᱜ ᱥᱟᱺᱜᱤᱧ ᱧᱮᱞᱚᱜ ᱠᱟᱱᱟ ᱫᱟᱜ ᱟᱨ ᱱᱚᱣᱟ ᱥᱩᱥᱩᱱᱤᱭᱟᱹ ᱯᱟᱦᱟᱲ ᱫᱚ ᱵᱩᱨᱩ ᱵᱩᱨᱩ ᱠᱟᱱᱟ ᱫᱟᱨᱮ ᱱᱟᱹᱲᱤ ᱢᱮᱱᱟᱜᱼᱟ ᱩᱥᱩᱞ ᱜᱮᱭᱟ ᱮᱜ ᱱᱚᱣᱟ ᱵᱩᱨᱩ ᱧᱮᱞ ᱜᱮᱠᱚ ᱪᱟᱞᱟᱜᱼᱟ ᱟᱨ ᱚᱸᱰᱮ ᱵᱚᱸᱜᱟ ᱢᱚᱱᱫᱤᱨ ᱢᱮᱱᱟᱜᱼᱟ ᱵᱚᱸᱜᱟ ᱴᱷᱮᱱ ᱢᱟᱱᱚᱛ ᱡᱟᱦᱟᱸ ᱠᱚ ᱢᱟᱱᱚᱛ ᱛᱟᱦᱮᱱ ᱛᱟᱠᱚᱣᱟ ᱩᱱᱠᱩ ᱠᱚ ᱪᱟᱞᱟᱜ ᱜᱮᱭᱟ ᱠᱚ ᱧᱮᱧᱮᱞᱤᱭᱟᱹ ᱦᱚᱲ ᱦᱚᱸ ᱠᱚ ᱪᱟᱞᱟᱜ ᱜᱮᱭᱟ ᱯᱩᱡᱟᱹ ᱮᱢ ᱟᱭᱢᱟ ᱠᱤᱪᱷᱩ ᱟᱨᱠᱤ ᱱᱚᱣᱟ ᱜᱮ ᱧᱮᱧᱮᱞ ᱞᱮᱠᱟ ᱛᱮᱫᱚ ᱵᱟᱸᱠᱩᱲᱟ ᱡᱮᱞᱟᱨᱮ ᱫᱚ ᱢᱮᱱᱟᱜ ᱠᱟᱫᱟ